ᱟᱵᱚ ᱱᱚᱣᱟ ᱥᱟᱢᱟᱝ ᱥᱤᱝᱵᱷᱩᱢ ᱯᱚᱱᱚᱛ ᱨᱮᱫᱚ ᱚᱞ ᱪᱤᱠᱤ ᱥᱮ ᱥᱟᱱᱛᱟᱲᱤ ᱯᱟᱹᱨᱥᱤ ᱫᱚ ᱟᱹᱰᱤ ᱜᱮ ᱞᱟᱦᱟᱱᱛᱤ ᱟᱠᱟᱱᱟ ᱪᱮᱫᱟᱜ ᱥᱮ ᱵᱟᱝᱢᱟ ᱱᱤᱛᱚᱜ ᱫᱚ ᱟᱹᱛᱩ ᱟᱹᱛᱩ ᱚᱞ ᱪᱤᱠᱤᱛᱮ ᱯᱟᱲᱦᱟᱣ ᱦᱩᱭᱩᱜ ᱠᱟᱱᱟ ᱟᱨ ᱜᱚᱴᱟ ᱜᱮ ᱱᱚᱣᱟ ᱥᱟᱢᱟᱝ ᱥᱤᱝᱵᱷᱩᱢ ᱨᱮᱫᱚ ᱟᱹᱛᱩ ᱟᱹᱛᱩ ᱟᱨ ᱵᱟᱝ ᱴᱚᱴᱷᱟ ᱡᱟᱦᱟᱸ ᱨᱮᱜᱮ ᱤᱥᱠᱩᱞ ᱤᱥᱠᱩᱞ ᱠᱚᱨᱮᱫ ᱜᱚᱴᱟ ᱜᱮᱠᱚ ᱚᱞᱚᱜ ᱯᱟᱲᱦᱟᱜ ᱠᱟᱱᱟ ᱚᱱᱟᱛᱮ ᱱᱚᱣᱟ ᱥᱟᱱᱛᱟᱲᱤ ᱚᱞ ᱪᱤᱠᱤ ᱯᱟᱹᱨᱥᱤ ᱫᱚ ᱟᱹᱰᱤ ᱜᱮ ᱞᱟᱦᱟᱱᱛᱤ ᱤᱫᱤᱭ ᱟᱠᱟᱱᱟ ᱟᱨ ᱦᱚᱸ ᱱᱚᱰᱮ ᱯᱩᱨᱵᱤ ᱥᱤᱝᱷᱩᱢ ᱨᱮᱫᱚ ᱮᱥᱮᱠᱟ ᱯᱟᱦᱴᱟ ᱥᱮᱫ ᱠᱷᱚᱱ ᱦᱚᱸ ᱟᱹᱛᱩ ᱟᱹᱛᱩ ᱚᱞ ᱯᱟᱲᱦᱟᱣ ᱦᱩᱭᱩᱜ ᱠᱟᱱᱟ ᱟᱨ ᱚᱱᱟ ᱤᱭᱟᱹ ᱛᱮᱦᱚᱸ ᱴᱟᱴᱟ ᱤᱥᱴᱤᱞ ᱯᱷᱟᱣᱩᱱᱰᱮᱥᱚᱱ ᱥᱮ ᱯᱚᱱᱰᱤᱛ ᱨᱚᱜᱷᱩᱱᱟᱛᱷ ᱢᱩᱨᱢᱩ ᱮᱠᱟᱰᱮᱹᱢᱤ ᱠᱚᱨᱚᱱᱰᱤ ᱯᱟᱥᱴᱟ ᱥᱮᱫ ᱠᱷᱚᱱ ᱦᱚᱸ ᱱᱚᱰᱮ ᱢᱟᱪᱮᱫ ᱠᱚ ᱛᱮᱭᱟᱨᱤ ᱠᱟᱛᱮᱫ ᱱᱚᱣᱟ ᱯᱩᱨᱵᱤ ᱥᱤᱝᱵᱷᱩᱢ ᱨᱮᱫᱚ ᱤᱥᱠᱩᱞ ᱤᱥᱠᱩᱞ ᱜᱚᱴᱟ ᱥᱮᱱᱴᱟᱨ ᱠᱚ ᱛᱮᱭᱟᱨ ᱟᱠᱟᱜᱼᱟ ᱡᱮᱢᱚᱱ ᱡᱮᱞᱮᱠᱟ ᱯᱩᱨᱵᱤ ᱥᱤᱝᱵᱷᱩᱢ ᱨᱮᱜᱮ ᱢᱤᱫᱴᱤᱡ ᱵᱞᱚᱠ ᱨᱮᱜᱮ ᱜᱮᱞ ᱵᱟᱨ ᱜᱚᱴᱟᱝ ᱤᱥᱠᱩᱞ ᱪᱟᱞᱟᱜ ᱠᱟᱱᱟ ᱟᱨ ᱚᱱᱠᱟᱛᱮ ᱚᱱᱠᱟᱛᱮ ᱟᱹᱰᱤ ᱞᱟᱦᱟᱱᱛᱤ ᱤᱫᱤ ᱟᱠᱟᱱᱟ ᱱᱚᱣᱟ ᱚᱞ ᱪᱤᱠᱤ ᱯᱟᱹᱨᱥᱤ ᱞᱟᱲᱟᱣᱟᱱᱟ ᱥᱮ ᱯᱟᱲᱦᱟᱣ ᱨᱮᱫᱚ ᱟᱨ ᱜᱤᱫᱽᱨᱟᱹ ᱠᱚ ᱦᱚᱸ ᱟᱹᱰᱤ ᱛᱮᱫ ᱠᱚ ᱥᱮᱪᱮᱫ ᱟᱠᱟᱱᱟ ᱟᱨ ᱠᱚ ᱥᱮᱪᱮᱫᱚᱜ ᱠᱟᱱᱟ ᱟᱨ ᱚᱱᱟ ᱨᱮ ᱱᱚᱣᱟ ᱚᱞ ᱪᱤᱠᱤ ᱨᱮᱱᱟᱜ ᱥᱮᱨᱢᱟ ᱠᱮ ᱥᱮᱨᱢᱟ ᱯᱩᱨᱟᱹᱣ ᱵᱤᱱᱤᱰ ᱦᱚᱸ ᱦᱩᱭᱩᱜ ᱠᱟᱱᱟ ᱟᱨ ᱩᱱᱠᱩ ᱜᱤᱫᱽᱨᱟᱹ ᱥᱟᱱᱟᱢ ᱠᱚᱦᱚᱸ ᱥᱤᱫᱽ ᱥᱟᱠᱟᱢ ᱥᱮ ᱚᱨᱡᱚᱢ ᱥᱟᱠᱟᱢ ᱦᱚᱸᱠᱚ ᱧᱟᱢᱮᱫ ᱜᱮᱭᱟ ᱚᱱᱟᱛᱮ ᱱᱚᱣᱟ ᱯᱩᱨᱵᱤ ᱥᱤᱝᱵᱷᱩᱢ ᱫᱚ ᱱᱤᱛᱚᱜ ᱫᱷᱟᱹᱨᱤᱡ ᱛᱮᱫᱚ ᱚᱞ ᱪᱤᱠᱤ ᱯᱟᱹᱨᱥᱤ ᱯᱟᱲᱦᱟᱣ ᱥᱮ ᱞᱟᱲᱟᱣᱟᱱᱟᱜ ᱨᱮᱫᱚ ᱟᱹᱰᱤ ᱞᱟᱦᱟᱱᱛᱤ ᱨᱮᱜᱮ ᱢᱮᱱᱟᱜ ᱠᱚᱣᱟ